ᱟᱵᱚ ᱱᱚᱣᱟ ᱯᱷᱳᱱ ᱴᱳᱱ ᱵᱮᱵᱚᱦᱟᱨ ᱡᱩᱫᱤ ᱵᱚᱱ ᱧᱮᱞᱟ ᱡᱮ ᱡᱟᱦᱟᱸ ᱞᱮᱠᱟ ᱯᱷᱳᱱ ᱵᱚᱱ ᱵᱮᱵᱚᱦᱟᱨᱟ ᱡᱟᱦᱟᱸ ᱞᱮᱠᱟ ᱜᱮᱵᱟᱝ ᱡᱮ ᱯᱷᱳᱱ ᱮᱠᱪᱩᱣᱮᱞᱤ ᱫᱚ ᱢᱤᱫ ᱡᱟᱭᱜᱟ ᱠᱷᱚᱱ ᱟᱨᱢᱤᱫ ᱡᱟᱭᱜᱟ ᱪᱮᱫ ᱠᱟᱹᱢᱤ ᱫᱚᱨᱠᱟᱨᱟ ᱥᱮ ᱜᱚᱲᱚ ᱜᱚᱯᱲᱚ ᱢᱟᱱᱮ ᱠᱟᱛᱷᱟ ᱢᱮᱱ ᱡᱮ ᱚᱱᱟ ᱡᱟᱭᱜᱟᱨᱮ ᱴᱟᱭᱤᱢ ᱞᱚᱥ ᱥᱮ ᱵᱟᱝ ᱥᱮᱱ ᱫᱚᱨᱠᱟᱨᱟ ᱚᱱᱠᱟ ᱠᱟᱛᱮᱫ ᱟᱵᱚ ᱯᱷᱳᱱ ᱨᱮᱱᱟᱜ ᱩᱯᱚᱠᱟᱨ ᱵᱚᱱ ᱧᱟᱢᱟ ᱟᱨ ᱜᱷᱟᱨᱚᱸᱡᱽ ᱨᱮᱦᱚᱸ ᱜᱚᱲᱚᱭ ᱮᱢᱟᱭ ᱡᱟᱦᱟᱸ ᱞᱮᱠᱟ ᱱᱮᱛᱟᱨ ᱫᱤᱱ ᱯᱷᱳᱱ ᱵᱤᱵᱷᱤᱱᱱᱚ ᱡᱟᱭᱜᱟ ᱨᱮ ᱥᱮᱱᱫᱚ ᱦᱚᱲ ᱥᱮ ᱢᱮᱥᱮᱡᱽ ᱠᱚ ᱢᱮᱱᱟᱜ ᱛᱟᱵᱚᱱᱟ ᱚᱱᱟᱛᱮ ᱯᱷᱳᱱ ᱨᱮᱱᱟᱜ ᱵᱤᱵᱷᱤᱱᱱᱚ ᱨᱚᱠᱚᱢ ᱜᱚᱲᱚᱭ ᱮᱢ ᱮᱫᱟᱭ ᱟᱨ ᱵᱤᱵᱷᱤᱱᱱᱚ ᱨᱚᱠᱚᱢ ᱠᱷᱚᱵᱚᱨ ᱠᱚᱥᱮ ᱵᱤᱵᱷᱤᱱᱱᱚ ᱨᱚᱠᱚᱢ ᱯᱮᱯᱟᱨ ᱠᱚ ᱱᱤᱛᱳᱜ ᱫᱚ ᱯᱮᱯᱟᱨ ᱠᱚ ᱵᱟᱝ ᱧᱮᱞ ᱠᱟᱛᱮᱫ ᱱᱤᱛᱳᱜ ᱯᱷᱳᱱ ᱨᱮᱵᱚᱱ ᱵᱩᱡᱽ ᱫᱟᱲᱮᱜ ᱠᱟᱱᱟ ᱡᱮ ᱚᱠᱟ ᱡᱟᱭᱜᱟᱨᱮ ᱪᱮᱫ ᱡᱤᱱᱤᱥ ᱜᱷᱚᱴᱚᱱᱟ ᱜᱷᱚᱴᱟᱜ ᱠᱟᱱᱟ ᱚᱱᱟᱠᱚ ᱠᱷᱮᱛᱨᱮ ᱟᱵᱦᱚᱸ ᱵᱤᱵᱷᱤᱱᱱᱚ ᱡᱟᱭᱜᱟ ᱵᱤᱵᱷᱤᱱᱱᱚ ᱫᱤᱥᱚᱢ ᱵᱤᱵᱷᱤᱱᱱᱚ ᱜᱷᱚᱴᱚᱱᱟ ᱟᱵᱚᱵᱚᱱ ᱵᱩᱡᱽ ᱫᱟᱲᱮᱜ ᱠᱟᱱᱟ ᱡᱮ ᱚᱲᱟᱜ ᱠᱷᱚᱱ ᱜᱮ ᱡᱮ ᱯᱷᱳᱱ ᱛᱮ ᱛᱤᱱᱟᱹᱜ ᱩᱯᱚᱠᱟᱨ ᱮᱫᱟᱭ ᱟᱵᱚᱦᱚᱸ ᱚᱠᱟ ᱦᱚᱸᱵᱟᱝ ᱥᱮᱱ ᱠᱟᱛᱮᱫ ᱯᱷᱳᱱ ᱨᱮᱜᱮᱵᱚᱱ ᱵᱩᱡᱽ ᱫᱟᱲᱮᱭᱟᱜ ᱠᱟᱱᱟ ᱡᱮ ᱱᱚᱣᱟ ᱡᱤᱱᱤᱥ ᱱᱚᱣᱟ ᱡᱟᱭᱜᱟ ᱨᱮ ᱱᱚᱝᱠᱟᱱᱟᱜ ᱢᱤᱫᱴᱮᱱ ᱜᱷᱚᱴᱚᱱᱟ ᱜᱷᱚᱴᱟᱣᱮᱱᱟ ᱟᱨ ᱚᱱᱟ ᱞᱮᱠᱟᱛᱮ ᱡᱮ ᱡᱟᱦᱟᱸ ᱞᱮᱠᱟᱱᱟᱜ ᱜᱮ ᱢᱟᱱᱮ ᱜᱷᱟᱨᱚᱸᱡᱽ ᱨᱮ ᱦᱚᱭᱛᱳ ᱮᱴᱠᱮᱴᱚᱬᱮ ᱯᱟᱲᱟᱣᱮᱱᱟ ᱤᱱᱟᱹ ᱠᱷᱟᱱ ᱯᱷᱳᱱ ᱠᱮᱫᱟᱵᱚᱱ ᱦᱚᱴᱟᱛ ᱠᱚᱨᱮ ᱟᱵᱚ ᱴᱷᱮᱱ ᱦᱚᱭᱛᱳ ᱚᱱᱟ ᱥᱚᱢᱚᱥᱥᱟ ᱥᱚᱢᱟᱫᱷᱟᱱ ᱦᱩᱭ ᱮᱱᱟ ᱡᱮ ᱱᱚᱣᱟ ᱯᱷᱳᱱ ᱛᱟᱞᱟᱛᱮ ᱥᱮ ᱡᱟᱦᱟᱸᱭ ᱦᱚᱲᱜᱮ ᱵᱟᱵᱚᱱ ᱧᱟᱢᱮ ᱠᱟᱱᱟᱥᱮ ᱡᱟᱦᱟᱸ ᱞᱮᱠᱟᱱᱟᱜ ᱜᱮ ᱮᱠᱥᱤᱰᱮᱱᱴ ᱥᱮ ᱡᱟᱦᱟᱸ ᱞᱮᱠᱟᱱᱟᱜ ᱜᱮ ᱦᱩᱭ ᱜᱚᱫ ᱮᱱᱟ ᱛᱟᱦᱚᱞᱮ ᱠᱷᱟᱱ ᱢᱳᱵᱟᱭᱤᱞ ᱯᱷᱳᱱ ᱛᱮ ᱥᱮ ᱵᱟᱝ ᱨᱮᱦᱚᱸ ᱡᱮ ᱱᱤᱛᱳᱜ ᱦᱳᱭᱛᱳ ᱢᱳᱵᱟᱭᱤᱞ ᱢᱟᱱᱮ ᱡᱟᱦᱟᱸ ᱞᱮᱠᱟᱱᱟᱜ ᱜᱮ ᱮᱠᱥᱤᱰᱮᱱᱴ ᱦᱩᱭ ᱜᱚᱫ ᱮᱱᱟ ᱡᱮ ᱦᱚᱭᱛᱳ ᱩᱱᱤᱫᱚ ᱵᱟᱝ ᱵᱩᱡᱩᱜ ᱠᱟᱱᱟ ᱛᱟᱦᱚᱞᱮ ᱠᱷᱟᱱ ᱚᱱᱟ ᱢᱳᱵᱟᱭᱤᱞ ᱩᱱᱤ ᱴᱷᱮᱱ ᱢᱮᱱᱟᱜ ᱛᱮ ᱚᱱᱟ ᱢᱳᱵᱟᱭᱤᱞ ᱛᱟᱞᱟᱛᱮ ᱩᱱᱤ ᱢᱤᱫᱴᱟᱱ ᱮᱠᱥᱤᱰᱮᱱᱴ ᱦᱚᱲᱠᱟᱱᱟᱭ ᱢᱮᱱᱛᱮ ᱵᱚᱱ ᱵᱩᱡᱽ ᱫᱟᱲᱮᱭᱟᱜᱼᱟ ᱡᱮ ᱢᱤᱫᱴᱟᱱ ᱫᱩᱥᱤᱫᱟᱨ ᱦᱚᱲ ᱠᱟᱱᱟᱭ ᱢᱮᱱᱛᱮ ᱚᱱᱟ ᱟᱭᱟᱜ ᱢᱳᱵᱟᱭᱤᱞ ᱴᱷᱮᱱ ᱠᱷᱚᱱ ᱦᱚᱸᱵᱚᱱ ᱥᱟᱵ ᱫᱟᱲᱮᱭᱟᱭ ᱠᱟᱱᱟ ᱢᱮᱱᱛᱮ ᱢᱤᱫᱴᱟᱱ ᱵᱚᱱ ᱪᱷᱟᱹᱴᱭᱟᱹᱨ ᱫᱟᱲᱮᱭᱟᱭᱟ ᱚᱱᱟ ᱢᱤᱫᱴᱮᱱ ᱚᱱᱟ ᱥᱮᱱᱛᱮ ᱢᱳᱵᱟᱭᱤᱞ ᱢᱤᱫᱴᱟᱱ ᱵᱷᱟᱹᱜᱤ ᱠᱟᱹᱢᱤ ᱛᱟᱵᱚᱱᱟᱭ ᱟᱨ ᱡᱟᱦᱟᱸ ᱞᱮᱠᱟ ᱜᱮᱵᱚᱱ ᱵᱩᱡᱟ ᱢᱳᱵᱟᱭᱤᱞ ᱫᱚ ᱵᱷᱟᱹᱜᱤ ᱦᱚᱸ ᱟᱨ ᱵᱟᱹᱲᱤᱡ ᱥᱮᱱ ᱦᱚᱸᱭ ᱠᱟᱹᱢᱤ ᱛᱟᱵᱚᱱᱟ ᱡᱟᱦᱟᱸ ᱞᱮᱠᱟ ᱱᱮᱛᱟᱨ ᱫᱤᱱ ᱫᱚ ᱰᱤᱡᱤᱴᱮᱞ ᱤᱱᱰᱤᱭᱟᱨᱮ ᱟᱵᱚ ᱫᱚ ᱠᱚᱲᱟ ᱜᱤᱫᱟᱹᱨ ᱠᱩᱲᱤ ᱜᱤᱫᱟᱹᱨ ᱥᱮᱱ ᱛᱮᱦᱚᱸ ᱵᱚᱱ ᱧᱮᱞ ᱧᱮᱞ ᱧᱟᱢ ᱫᱟᱲᱮᱭᱟᱜ ᱠᱟᱱᱟ ᱟᱨ ᱱᱚᱜᱼᱚ ᱱᱚᱝᱠᱟ ᱵᱤᱵᱷᱤᱱᱱᱚ ᱨᱚᱠᱚᱢ ᱢᱳᱵᱟᱭᱤᱞ ᱛᱮ ᱩᱯᱚᱠᱟᱨ ᱥᱮᱱᱛᱮ ᱵᱷᱟᱹᱞᱤᱛᱮ ᱠᱟᱹᱢᱤᱭᱮᱫᱟᱭ ᱧᱮᱞ ᱮᱫᱟᱵᱚᱱ